ᱵᱟᱡᱟᱨ ᱨᱮᱭᱟᱜ ᱨᱮᱹᱰᱤᱢᱮᱹᱰ ᱠᱤᱪᱨᱤᱡ ᱫᱚ ᱟᱵᱚᱣᱟᱜ ᱦᱚᱲᱢᱚ ᱯᱷᱤᱴᱤᱝ ᱛᱮ ᱵᱟᱝ ᱧᱟᱢᱚᱜ ᱠᱷᱟᱹᱛᱤᱨᱟᱜ ᱛᱮ ᱛᱤ ᱛᱮ ᱥᱤᱞᱟᱭᱟᱜ ᱥᱮ ᱛᱤ ᱛᱮ ᱨᱚᱜ ᱠᱤᱪᱨᱤᱡ ᱵᱷᱟᱜᱮᱭᱟᱜ ᱚᱱᱟᱛᱮ ᱛᱤ ᱛᱮ ᱜᱟᱞᱟᱝᱼᱟᱜ ᱜᱮ ᱢᱚᱡᱟ ᱚᱱᱟᱛᱮ ᱵᱟᱡᱟᱨ ᱨᱮᱭᱟᱜ ᱠᱤᱪᱨᱤᱡ ᱫᱚ ᱠᱤᱨᱤᱧ ᱜᱮᱭᱟ ᱠᱚ ᱦᱚᱲ ᱮᱱᱛᱮ ᱨᱮᱦᱚᱸ ᱠᱤᱪᱨᱤᱡ ᱫᱚ ᱥᱤᱞᱟᱹᱭᱟᱜ ᱜᱮ ᱢᱚᱡᱽᱼᱟ ᱱᱤᱡᱮ ᱛᱮ ᱥᱤᱞᱟᱹᱭᱟᱜ ᱫᱚ ᱟᱵᱚᱣᱟᱜ ᱦᱚᱲᱢᱚ ᱯᱷᱤᱴᱤᱝ ᱛᱮ ᱥᱟᱭᱤᱡᱽ ᱛᱮᱠᱚ ᱵᱮᱱᱟᱣᱟ ᱚᱱᱟ ᱮᱭ ᱠᱟᱨᱚᱱᱟᱜ ᱛᱮᱜᱮ ᱟᱵᱚᱣᱟᱜ ᱟᱵᱚᱣᱟᱜ ᱱᱚᱣᱟ ᱵᱟᱡᱟᱨ ᱨᱮᱭᱟᱜ ᱠᱤᱪᱨᱤᱡ ᱠᱷᱚᱱ ᱫᱚ ᱥᱤᱞᱟᱹᱭᱟᱜ ᱜᱮ ᱢᱚᱡᱟ ᱵᱟᱡᱟᱨ ᱨᱮᱭᱟᱜ ᱨᱮᱹᱰᱤᱢᱮᱹᱰ ᱠᱤᱪᱨᱤᱡ ᱫᱚ ᱟᱵᱚᱣᱟᱜ ᱦᱚᱲᱢᱚ ᱯᱷᱤᱴᱤᱝ ᱵᱟᱝ ᱵᱮᱱᱟᱣ ᱠᱷᱟᱹᱛᱤᱨᱟᱜ ᱛᱮ ᱠᱤᱨᱤᱧ ᱜᱮᱭᱟ ᱠᱚ ᱵᱟᱡᱟᱨ ᱨᱮᱭᱟᱜ ᱦᱚᱸ ᱛᱳ ᱵᱟᱡᱟᱨ ᱨᱮᱭᱟᱜ ᱠᱤᱪᱨᱤᱡ ᱠᱷᱚᱱ ᱫᱚ ᱥᱤᱞᱟᱭᱟᱜ ᱜᱮ ᱢᱚᱡᱟ